ᱦᱳᱭ ᱜᱚᱢᱠᱮ ᱡᱚᱦᱟᱨ ᱜᱮ ᱟᱪᱪᱷᱟ ᱜᱚᱢᱠᱮ ᱟᱹᱞᱤᱧ ᱱᱚᱰᱮ ᱵᱟᱝᱠᱤ ᱠᱷᱚᱱ ᱞᱤᱧ ᱢᱮᱱᱮᱫ ᱛᱟᱦᱮᱱ ᱟᱫᱚ ᱟᱵᱚ ᱵᱟᱯᱞᱟ ᱵᱤᱥᱚᱭ ᱛᱮᱢᱟ ᱟᱹᱰᱤ ᱜᱮᱵᱤᱱ ᱵᱟᱲᱟᱭ ᱫᱷᱟᱨᱟᱜᱼᱟ ᱟᱫᱚ ᱵᱟᱯᱞᱟ ᱫᱤᱥᱟᱹ ᱛᱮ ᱚᱸᱰᱮ ᱵᱤᱱ ᱞᱟᱹᱭ ᱧᱚᱜᱟ ᱟᱫᱚ ᱟᱵᱚ ᱥᱚᱢᱟᱡᱽ ᱨᱮ ᱛᱤᱱᱟᱹᱜ ᱜᱚᱴᱟᱝ ᱵᱟᱯᱞᱟ ᱠᱚ ᱢᱮᱱᱟᱜᱼᱟ ᱤᱱᱟᱹ ᱠᱟᱛᱷᱟ ᱢᱟᱱᱮ ᱵᱤᱱ ᱞᱟᱹᱭ ᱧᱚᱜ ᱟᱹᱞᱤᱧᱟ ᱦᱮᱸ ᱦᱮᱸ ᱦᱳᱭ ᱦᱳᱭ ᱦᱳᱭ ᱚᱻ ᱦᱚᱸ ᱦᱚᱸ ᱦᱚᱸ

ᱦᱮᱸ ᱦᱮᱸ ᱦᱮᱸ ᱦᱮᱸ ᱟᱪᱪᱷᱟ ᱜᱚᱢᱠᱮ ᱱᱮᱛᱟᱨ ᱢᱟ ᱯᱷᱳᱱ ᱡᱩᱜᱽ ᱮᱱᱟ ᱥᱮ ᱮᱱᱠᱷᱟᱱ ᱫᱚ ᱚᱱᱠᱟ ᱢᱟ ᱱᱮᱛᱟᱨ ᱢᱟ ᱵᱟᱯᱞᱟ ᱢᱟ ᱵᱟᱵᱚ ᱧᱮᱞᱮᱫ ᱠᱷᱟᱱ ᱢᱟ ᱠᱟᱹᱴᱤᱡ ᱦᱤᱨᱤᱡ ᱫᱷᱟᱨᱟ ᱜᱮᱞᱤᱧ ᱵᱩᱡᱷᱟᱹᱣᱮᱜᱼᱟ ᱚᱱᱟ ᱛᱮᱞᱤᱧ ᱠᱩᱞᱤᱭᱮᱫ ᱵᱮᱱᱟ ᱟᱫᱚ ᱱᱮᱛᱟᱨ ᱠᱚ ᱜᱚᱞᱴᱷᱟᱣ ᱧᱟᱯᱟᱢ ᱠᱷᱟᱹᱛᱤᱨ ᱜᱩᱲᱫᱷᱟᱹᱣ ᱧᱟᱯᱟᱢ ᱠᱟᱱᱟ ᱠᱚ ᱪᱮᱫ ᱵᱟᱯᱞᱟ ᱠᱚᱪᱚ ᱠᱚ ᱢᱮᱱᱟ ᱚᱱᱟ ᱜᱮᱞᱤᱧ ᱴᱷᱤᱠᱟᱹ ᱜᱚᱫ ᱫᱟᱲᱮᱭᱟᱜ ᱠᱟᱱᱟ ᱦᱳᱭ ᱦᱳᱭ ᱦᱳᱭ ᱦᱳᱭ ᱦᱮᱸ ᱦᱮᱸ ᱦᱮᱸ ᱜᱚᱢᱠᱮ ᱟᱫᱚ ᱦᱳᱭ ᱟᱹᱞᱤᱧ ᱢᱟ ᱚᱱᱟ ᱛᱮ ᱦᱟᱸᱜ ᱪᱮᱫ ᱦᱚᱸ ᱦᱟᱸᱜ ᱵᱟᱹᱞᱤᱧ ᱵᱟᱲᱟᱭ ᱜᱚᱫ ᱠᱟᱜᱼᱟ ᱟᱹᱵᱤᱱ ᱜᱚᱢᱠᱮ ᱦᱤᱥᱟᱹᱵ ᱛᱮ ᱦᱟᱸᱜ ᱞᱤᱧ ᱠᱩᱞᱤ ᱧᱚᱜᱮᱜ ᱵᱮᱱᱟ

ᱦᱳᱭ ᱦᱳᱭ ᱦᱳᱭ ᱟᱹᱞᱤᱧ ᱫᱚ ᱫᱚ ᱵᱟᱝᱠᱤ ᱨᱮᱱ ᱠᱟᱱᱟᱞᱤᱧ ᱚᱱᱟ ᱜᱮᱞᱤᱧ ᱠᱩᱞᱤ ᱧᱚᱜᱟᱜ ᱵᱮᱱ ᱛᱟᱦᱮᱸᱫ ᱦᱮᱸ ᱞᱟᱹᱭ ᱠᱮᱜᱼᱟ ᱞᱤᱧ ᱵᱷᱟᱹᱜᱤ ᱜᱮᱭᱟ ᱟᱫᱚ ᱪᱮᱫ ᱦᱚᱸ ᱵᱟᱝᱟ ᱟᱵᱮᱱ ᱦᱟᱸᱜ ᱱᱚᱰᱮ ᱵᱟᱯᱞᱟ ᱦᱩᱭᱩᱜ ᱞᱟᱹᱜᱤᱫ ᱦᱟᱸᱜ ᱚᱱᱠᱟ ᱜᱮ ᱟᱪᱪᱷᱟ ᱦᱮᱡ ᱧᱚᱜᱚᱜ ᱵᱮᱱ ᱦᱟᱸᱜ ᱦᱳᱭ ᱦᱳᱭ ᱦᱳᱭ ᱦᱳᱭ ᱥᱟᱨᱮᱡ ᱵᱟᱨᱮᱡ ᱟᱜ ᱞᱮᱴᱚ ᱯᱤᱴᱷᱟᱹ ᱠᱚᱜᱮ ᱡᱚᱢ ᱵᱤᱱ ᱟᱨ ᱮᱱᱮᱡ ᱥᱮᱨᱮᱧ ᱠᱚᱜᱮ ᱦᱟᱸᱜ ᱦᱳᱭ ᱴᱷᱤᱠ ᱜᱮᱭᱟ ᱢᱟ ᱛᱚᱵᱮ ᱦᱮᱸ